ᱟᱞᱮᱫᱚ ᱟᱞᱮᱭᱟᱜ ᱵᱟᱜᱟᱱᱨᱮ ᱡᱟᱦᱟᱸ ᱚᱛ ᱚᱢᱚᱱ ᱥᱮ ᱟᱞᱮ ᱟᱡᱛᱮ ᱚᱢᱚᱱ ᱠᱚᱜ ᱫᱟᱨᱮᱠᱚ ᱵᱟᱦᱟ ᱫᱟᱨᱮᱠᱚ ᱚᱱᱮ ᱦᱩᱰᱤᱧ ᱥᱚᱢᱚᱭ ᱫᱚ ᱫᱤᱱᱜᱮ ᱫᱟᱜ ᱠᱚᱞᱮ ᱫᱩᱞᱟ ᱡᱮᱢᱚᱱ ᱞᱚᱜᱚᱱ ᱦᱟᱨᱟᱜ ᱢᱟ ᱟᱨ ᱩᱱᱟᱹᱜ ᱥᱤᱛᱩᱝᱛᱮ ᱜᱚᱡᱦᱚᱸ ᱵᱟᱭ ᱜᱚᱡᱚᱜᱼᱟ ᱞᱚᱜᱚᱱ ᱟᱨ ᱵᱟᱦᱟ ᱫᱟᱨᱮᱫᱚ ᱡᱟᱦᱟᱸᱛᱤᱥ ᱥᱮᱬᱟᱜᱼᱟ ᱵᱟᱦᱟ ᱯᱷᱩᱴᱟᱹᱜᱼᱟ ᱮᱱᱠᱷᱟᱱ ᱵᱟᱦᱟ ᱯᱷᱩᱴᱟᱹᱣ ᱞᱮᱱᱠᱷᱟᱱ ᱟᱹᱰᱤ ᱱᱟᱯᱟᱭ ᱧᱮᱞᱚᱜᱼᱟ ᱥᱮᱛᱟᱜᱨᱮᱢ ᱵᱮᱨᱮᱫᱼᱟ ᱵᱟᱦᱟᱢ ᱧᱮᱞᱟ ᱢᱚᱱᱮ ᱡᱤᱣᱤᱠᱚ ᱡᱤᱭᱟᱹᱲ ᱜᱮ ᱵᱩᱡᱷᱟᱹᱜᱼᱟ ᱟᱨ ᱨᱟᱹᱥᱠᱟᱹ ᱫᱷᱟᱨᱟ ᱵᱩᱡᱷᱟᱹᱜᱼᱟ ᱵᱟᱦᱟ ᱫᱟᱨᱮᱠᱚ ᱧᱮᱞᱛᱮ ᱫᱤᱱᱦᱚᱸ ᱛᱟᱢ ᱵᱮᱥᱛᱮ ᱯᱟᱨᱚᱢᱚᱜ ᱥᱮᱛᱟᱜᱨᱮ ᱵᱮᱨᱮᱫ ᱛᱚᱨᱟ ᱫᱤᱱᱜᱮ ᱵᱟᱦᱟ ᱠᱚᱢ ᱠᱚᱭᱚᱜ ᱵᱟᱲᱟᱭᱟ ᱢᱚᱱᱮ ᱡᱤᱣᱤᱨᱮ ᱨᱟᱹᱥᱠᱟᱹᱢ ᱵᱩᱡᱷᱟᱹᱣᱟ ᱟᱨ ᱫᱟᱨᱮ ᱠᱚᱢ ᱨᱚᱦᱚᱭ ᱠᱟᱜ ᱠᱷᱟᱱ ᱥᱤᱛᱩᱝ ᱫᱤᱱ ᱫᱟᱨᱮ ᱵᱩᱴᱟᱹ ᱠᱚᱨᱮᱢ ᱩᱢᱩᱞᱚᱜᱼᱟ ᱫᱟᱨᱮᱠᱚ ᱛᱟᱦᱮᱱ ᱠᱷᱟᱱ ᱫᱟᱜ ᱡᱟᱹᱲᱤᱦᱚᱸ ᱞᱚᱜᱚᱱᱛᱮ ᱫᱟᱜ ᱡᱟᱹᱲᱤ ᱫᱟᱜ ᱡᱟᱹᱲᱤᱭᱟᱭ ᱟᱨ ᱫᱟᱨᱮᱠᱚ ᱨᱚᱦᱚᱭ ᱠᱟᱜ ᱠᱷᱟᱱ ᱫᱷᱟᱹᱨᱛᱤᱦᱚᱸ ᱟᱹᱰᱤ ᱱᱟᱯᱟᱭ ᱧᱮᱞᱚᱜᱼᱟ ᱡᱟᱦᱟᱸᱥᱮᱫ ᱜᱮᱢ ᱠᱚᱭᱚᱜᱟ ᱦᱟᱹᱨᱭᱟᱹᱲ ᱜᱮᱢ ᱧᱮᱞ ᱧᱟᱢᱟ ᱟᱞᱮ ᱡᱷᱟᱲᱠᱷᱚᱸᱰ ᱫᱤᱥᱚᱢ ᱨᱮᱫᱚ ᱫᱟᱨᱮᱠᱚ ᱟᱹᱰᱤᱜᱟᱱ ᱜᱮ ᱢᱮᱱᱟᱜᱼᱟ ᱡᱟᱦᱟᱸᱥᱮᱫ ᱜᱮᱢ ᱠᱚᱭᱚᱜᱟ ᱜᱳᱴᱟᱜᱮ ᱦᱟᱹᱨᱭᱟᱹᱲ ᱜᱮᱢ ᱧᱮᱞ ᱧᱟᱢᱟ ᱟᱨ ᱫᱷᱟᱹᱨᱛᱤᱦᱚᱸ ᱥᱚᱵᱷᱟ ᱟᱠᱟᱱᱟ ᱫᱟᱨᱮ ᱛᱮ